ᱡᱚᱦᱟᱨ ᱜᱮ ᱤᱧ ᱢᱮᱱᱫᱟ ᱪᱮᱫ ᱱᱚᱣᱟ ᱡᱚᱦᱟᱨ ᱜᱮ ᱰᱟᱭᱵᱷᱟᱨ ᱵᱟᱹᱵᱩ ᱤᱧ ᱢᱮᱱᱫᱟ ᱡᱮ ᱵᱚᱞᱮ ᱤᱧ ᱪᱟᱞᱟᱜ ᱞᱟᱹᱜᱤᱫ ᱤᱧ ᱧᱤᱫᱟᱹ ᱟᱠᱟᱱᱟᱹᱧ ᱟᱫᱚ ᱤᱧ ᱢᱮᱱᱫᱟ ᱱᱤᱛᱚᱜ ᱟᱴ ᱵᱟᱡᱮ ᱠᱚᱨᱮ ᱦᱩᱭ ᱠᱟᱱᱟ ᱛᱟᱦᱚᱞᱮ ᱱᱚᱣᱟ ᱱᱤᱭᱟᱹ ᱴᱟᱭᱤᱢ ᱨᱮ ᱚᱠᱟ ᱜᱟᱹᱰᱤ ᱦᱮᱱᱟᱜᱼᱟ ᱴᱨᱮᱱ ᱢᱮᱱᱟᱜᱼᱟ ᱥᱮ ᱵᱟᱥ ᱢᱮᱱᱟᱜᱼᱟ ᱥᱮ ᱵᱚᱞᱮ ᱚᱴᱳ ᱠᱚ ᱪᱟᱞᱟᱜᱼᱟ ᱚᱴᱳ ᱠᱚ ᱪᱟᱞᱟᱜ ᱠᱷᱟᱡ ᱤᱧ ᱱᱤᱛᱚᱜ ᱮᱠᱞᱟ ᱜᱤᱭᱟᱹᱧ ᱚᱠᱛᱚ ᱧᱤᱫᱟᱹᱣ ᱠᱟᱱᱟ ᱛᱚᱵᱮ ᱱᱤᱛᱚᱜ ᱵᱷᱟᱲᱟ ᱛᱤᱱᱟᱹᱜ ᱠᱚ ᱦᱟᱛᱟᱣ ᱦᱩᱭ ᱫᱟᱲᱮᱭᱟᱜᱼᱟ ᱚᱱᱟ ᱠᱷᱟᱹᱛᱤᱨ ᱛᱤᱧ ᱢᱮᱱᱫᱟ ᱱᱤᱛᱚᱜ ᱪᱮᱫ ᱜᱟᱹᱰᱤ ᱮᱢᱚᱱ ᱧᱟᱢᱚᱜᱼᱟ ᱟᱨ ᱛᱤᱱᱟᱹᱜ ᱴᱟᱭᱤᱢ ᱨᱮ ᱜᱟᱹᱰᱤ ᱢᱮᱱᱟᱜᱼᱟ ᱛᱤᱱᱟᱹᱜ ᱴᱟᱹᱭᱤᱢ ᱨᱮᱠᱚ ᱟᱲᱟᱜᱟ ᱚᱱᱟᱜᱤᱧ ᱢᱮᱱ ᱦᱚᱪᱚᱭᱮᱫᱟ